ᱱᱚᱣᱟ ᱵᱷᱟᱨᱚᱛ ᱵᱚᱨᱥᱚ ᱨᱮ ᱵᱤᱵᱷᱤᱱᱱᱚ ᱡᱟᱹᱛᱤ ᱨᱮᱱ ᱦᱚᱲ ᱢᱮᱱᱟᱜ ᱵᱚᱱᱟ ᱵᱤᱵᱷᱤᱱᱱᱚ ᱡᱟᱹᱛᱤ ᱨᱮᱱ ᱦᱚᱲ ᱢᱮᱱᱟᱜ ᱵᱚᱱᱟ ᱥᱟᱶᱛᱮ ᱵᱤᱵᱷᱤᱱᱱᱚ ᱨᱚᱠᱚᱢ ᱟᱵᱚᱣᱟᱜ ᱯᱟᱹᱨᱥᱤ ᱢᱮᱱᱟᱜᱼᱟ ᱟᱵᱚ ᱢᱤᱫᱴᱤᱡ ᱥᱟᱱᱛᱟᱲ ᱡᱟᱹᱛ ᱦᱤᱥᱟᱹᱵ ᱛᱮ ᱟᱵᱚᱣᱟᱜ ᱦᱚᱸ ᱢᱤᱫᱴᱤᱡ ᱯᱟᱹᱨᱥᱤ ᱢᱮᱱᱟᱜᱼᱟ ᱱᱚᱣᱟ ᱯᱟᱹᱨᱥᱤ ᱵᱷᱟᱨᱚᱛᱤᱭᱚ ᱥᱚᱝᱵᱤᱫᱷᱟᱱ ᱨᱮ ᱤᱨᱟᱹᱞ ᱟᱱᱟᱜ ᱛᱷᱟᱠ ᱨᱮ ᱡᱟᱭᱜᱟ ᱧᱟᱢ ᱞᱟᱹᱜᱤᱫ ᱩᱱᱤᱥᱥᱚ ᱥᱟᱴ ᱠᱷᱚᱡ ᱞᱟᱹᱲᱦᱟᱹᱭ ᱪᱟᱞᱟᱣ ᱤᱫᱤᱜ ᱠᱟᱱ ᱛᱟᱦᱮᱱ ᱯᱟᱹᱨᱥᱤ ᱞᱟᱹᱣᱲᱤᱭᱟᱹ ᱠᱚ ᱯᱟᱹᱨᱥᱤ ᱥᱮᱞᱮᱫ ᱨᱮᱭᱟᱜ ᱠᱚ ᱩᱱᱠᱩ ᱠᱚ ᱢᱮᱱᱮᱫ ᱛᱟᱦᱮᱸᱫ ᱟᱵᱚ ᱡᱩᱫᱤ ᱱᱚᱣᱟ ᱯᱟᱹᱨᱥᱤ ᱟᱫᱽ ᱤᱫᱤᱭᱟᱵᱚᱱ ᱛᱟᱦᱚᱞᱮ ᱟᱵᱚᱦᱚᱸ ᱠᱤᱱᱛᱩ ᱟᱫᱽ ᱪᱟᱵᱟᱜ ᱟᱵᱚᱱ ᱡᱟᱨ ᱡᱚᱱᱱᱚ ᱩᱱᱠᱩ ᱠᱚ ᱴᱷᱤᱠ ᱠᱮᱫᱟ ᱯᱟᱹᱨᱥᱤ ᱫᱚ ᱵᱟᱧᱪᱟᱣ ᱛᱮᱜᱮ ᱦᱩᱭᱩᱜᱼᱟ ᱯᱟᱹᱨᱥᱤ ᱫᱚ ᱮᱴᱟᱜ ᱮᱴᱟᱜ ᱡᱟᱹᱛ ᱨᱮᱱᱟᱜ ᱡᱮᱢᱚᱱ ᱥᱚᱝᱵᱤᱫᱷᱟᱱ ᱨᱮ ᱤᱨᱟᱹᱞ ᱟᱱᱟᱜ ᱛᱷᱚᱠ ᱨᱮ ᱧᱟᱢ ᱠᱟᱫᱟᱭ ᱡᱟᱭᱜᱟ ᱧᱟᱢ ᱠᱟᱫᱟᱭ ᱚᱱᱠᱟ ᱟᱵᱚᱣᱟᱜ ᱢᱮᱱᱮᱫ ᱥᱟᱱᱛᱟᱲᱤ ᱯᱟᱹᱨᱥᱤ ᱡᱟᱛᱮ ᱚᱥᱴᱚᱢ ᱥᱮ ᱤᱨᱟᱹᱞ ᱟᱱᱟᱜ ᱛᱷᱚᱠ ᱨᱮ ᱧᱟᱢ ᱢᱟᱭ ᱚᱱᱟ ᱞᱟᱹᱜᱤᱫ ᱠᱚ ᱠᱩᱨᱩᱢᱩᱴᱩ ᱠᱮᱫᱟ ᱞᱟᱹᱲᱦᱟᱹᱭ ᱠᱚ ᱪᱟᱞᱟᱣ ᱠᱮᱫᱟ ᱟᱹᱰᱤ ᱫᱤᱱ ᱪᱟᱞᱟᱣᱱᱟ ᱢᱩᱪᱟᱹᱫ ᱨᱮ ᱦᱮᱸ ᱵᱟᱝ ᱦᱮᱸ ᱥᱟᱹᱨᱤ ᱠᱟᱛᱮᱫ ᱜᱮ ᱟᱵᱚᱣᱟᱜ ᱯᱟᱹᱨᱥᱤ ᱵᱷᱟᱨᱚᱛᱤᱭᱚ ᱥᱚᱝᱵᱤᱫᱷᱟᱱ ᱨᱮ ᱤᱨᱟᱹᱞ ᱟᱱᱟᱜ ᱛᱷᱚᱠ ᱨᱮ ᱡᱟᱭᱜᱟ ᱧᱟᱢ ᱠᱮᱫᱟᱭ ᱦᱩᱞᱩᱥᱼᱛᱷᱩᱞᱩᱥ ᱵᱟᱲᱟᱣᱮᱱᱟ ᱟᱛᱳ ᱚᱲᱟᱜ ᱨᱮᱱ ᱦᱚᱲ ᱛᱩᱢᱫᱟᱜ ᱴᱟᱠᱟᱠ ᱟᱛᱮᱫ ᱠᱚ ᱩᱰᱩᱠᱮᱱᱟ ᱠᱩᱞᱦᱤ ᱠᱩᱞᱦᱤ ᱠᱚ ᱫᱟᱬᱟ ᱠᱮᱫᱟ ᱮᱱ ᱦᱤᱞᱳᱜ ᱟᱜ ᱨᱟᱹᱥᱠᱟᱹ ᱫᱤᱱ ᱟᱨ ᱛᱮᱦᱮᱧᱟᱜ ᱫᱤᱱ ᱟᱹᱰᱤ ᱯᱷᱟᱨᱟᱠ ᱧᱮᱞᱚᱜ ᱠᱟᱱᱟ ᱠᱤᱱᱛᱩ ᱪᱮᱫᱟᱜ ᱩᱱ ᱥᱚᱢᱚᱭ ᱡᱚᱠᱷᱚᱱ ᱜᱮ ᱟᱸᱡᱚᱢ ᱠᱮᱫᱟ ᱵᱚᱱ ᱥᱮᱞᱮᱫ ᱟᱠᱟᱱᱟ ᱟᱵᱚᱣᱟᱜ ᱯᱟᱹᱨᱥᱤ ᱚᱥᱴᱚᱢ ᱥᱮ ᱤᱨᱟᱹᱞ ᱟᱱᱟᱜ ᱛᱷᱚᱠ ᱨᱮ ᱛᱤᱱᱟᱹᱜ ᱨᱟᱹᱥᱠᱟᱹ ᱱᱮᱛᱟᱨ ᱫᱚ ᱠᱤᱱᱛᱩ ᱚᱱᱟ ᱚᱱᱠᱟᱱ ᱨᱟᱹᱥᱠᱟᱹ ᱫᱚ ᱵᱟᱝ ᱧᱮᱞ ᱧᱟᱢᱚᱜ ᱠᱟᱱᱟ ᱠᱟᱨᱚᱱ ᱯᱟᱹᱨᱥᱤ ᱤᱨᱟᱹᱞ ᱟᱱᱟᱜ ᱛᱷᱚᱠ ᱨᱮ ᱥᱮᱞᱮᱫ ᱨᱮᱦᱚᱸ ᱟᱵᱚ ᱠᱤᱱᱛᱩ ᱥᱟᱱᱛᱟᱲ ᱯᱟᱹᱨᱥᱤ ᱛᱮᱫᱚ ᱨᱚᱲ ᱛᱮᱫᱚ ᱵᱟᱵᱚᱱ ᱞᱟᱦᱟᱜ ᱠᱟᱱᱟ ᱟᱵᱚ ᱫᱚᱵᱚᱱ ᱞᱟᱡᱟᱜ ᱠᱟᱱᱟ ᱪᱤᱠᱟᱹᱛᱮ ᱥᱟᱱᱛᱟᱲ ᱯᱟᱹᱨᱥᱤ ᱨᱚᱲ ᱛᱮᱠᱚ ᱞᱟᱡᱟᱜ ᱠᱟᱱᱟ ᱤᱧᱫᱚ ᱵᱟᱹᱧ ᱵᱩᱡᱽ ᱫᱟᱲᱮᱭᱟᱜ ᱠᱟᱱᱟ ᱠᱟᱨᱚᱱ ᱧᱮ ᱟᱠᱟᱫ ᱠᱚᱣᱟ ᱵᱤᱦᱟᱨᱤ ᱠᱚ ᱯᱟᱧᱡᱟᱵᱤ ᱠᱚ ᱥᱟᱣᱩᱛᱷ ᱤᱱᱰᱤᱭᱟᱱ ᱠᱚ ᱩᱱᱠᱩ ᱡᱚᱛᱚ ᱟᱠᱚ ᱟᱠᱚ ᱯᱟᱹᱨᱥᱤ ᱛᱮᱠᱚ ᱨᱚᱲᱟ ᱠᱟᱛᱮᱫ ᱡᱟᱦᱟᱸ ᱛᱤᱱᱟᱹᱜ ᱵᱟᱝᱜᱟᱞᱤ ᱠᱚ ᱛᱟᱦᱮᱱ ᱢᱟ ᱢᱮᱱᱠᱷᱟᱡ ᱟᱵᱚ ᱫᱚ ᱚᱸᱰᱮ ᱫᱚ ᱪᱩᱠᱩᱜ ᱟᱵᱚᱱ ᱥᱟᱱᱛᱟᱲ ᱛᱮ ᱨᱚᱲ ᱵᱟᱵᱚᱱ ᱨᱚᱲᱟ ᱟᱵᱚᱣᱟᱜ ᱟᱭᱳ ᱟᱲᱟᱝᱛᱮ ᱨᱚᱲ ᱵᱟᱵᱚᱱ ᱨᱚᱲᱟ ᱟᱨ ᱟᱵᱚᱫᱚ ᱩᱱᱤ ᱥᱟᱱᱛᱟᱲ ᱟᱭᱳᱼᱟᱜ ᱞᱟᱡ ᱠᱷᱚᱡ ᱜᱮᱵᱚᱱ ᱫᱷᱟᱨᱛᱤ ᱨᱮᱵᱚᱱ ᱞᱮᱵᱮᱫ ᱠᱟᱫᱟ ᱚᱛᱷᱚᱪᱚ ᱩᱱᱤ ᱯᱟᱹᱨᱥᱤ ᱵᱟᱝ ᱨᱚᱲ ᱢᱟᱱᱮ ᱦᱩᱭᱩᱜ ᱠᱟᱱᱟ ᱱᱤᱡᱮᱨ ᱮᱸᱜᱟᱛ ᱚᱯᱚᱢᱟᱱ ᱱᱤᱡᱮᱨ ᱮᱸᱜᱟᱛ ᱚᱯᱚᱢᱟᱱᱚᱜ ᱠᱟᱱᱟᱭ ᱚᱱᱟ ᱠᱟᱛᱷᱟ ᱫᱚ ᱟᱵᱚᱫᱚ ᱵᱟᱵᱚᱱ ᱵᱩᱡ ᱮᱫᱟ ᱟᱨ ᱟᱵᱚ ᱪᱟᱹᱠᱨᱤ ᱵᱚᱱ ᱧᱟᱢ ᱟᱨ ᱵᱟᱵᱚᱱ ᱧᱟᱢ ᱟᱵᱚᱣᱟᱜ ᱧᱩᱛᱩᱢ ᱛᱮ ᱥᱚᱝᱨᱚᱠᱠᱷᱚᱱ ᱢᱮᱱᱟᱜᱼᱟ ᱚᱱᱟ ᱥᱚᱝᱨᱚᱠᱠᱷᱚᱱ ᱨᱮ ᱟᱵᱚᱫᱚ ᱫᱟᱹᱲ ᱪᱟᱞᱟᱜ ᱠᱟᱱᱟᱵᱚᱱ ᱮᱥ ᱰᱤ ᱳ ᱚᱯᱷᱤᱥ ᱵᱤ ᱰᱤ ᱳ ᱚᱯᱷᱤᱥ ᱨᱟᱵᱟᱝ ᱫᱤᱱ ᱥᱤᱛᱩᱝ ᱫᱤᱱ ᱵᱟᱵᱚᱱ ᱢᱟᱱᱟᱣ ᱫᱟ ᱢᱮᱱᱠᱷᱟᱱ ᱨᱚᱲ ᱞᱮᱠᱷᱟᱱ ᱜᱮ ᱟᱵᱚᱣᱟᱜ ᱢᱟᱭᱟᱝ ᱨᱚᱦᱚᱲᱚᱜ ᱠᱟᱱᱟ ᱠᱟᱨᱚᱱ ᱪᱮᱫ ᱟᱵᱚᱫᱚ ᱫᱟᱠᱟ ᱛᱮᱫ ᱵᱚᱱ ᱡᱚᱢᱫᱟ ᱫᱟᱜ ᱛᱮᱫ ᱫᱚ ᱵᱟᱵᱚᱱ ᱧᱩᱭᱫᱟ ᱡᱟᱦᱟᱸ ᱠᱚ ᱢᱮᱛᱟᱜ ᱠᱟᱱᱟ ᱫᱟᱠᱟ ᱫᱟᱜ ᱢᱟᱺᱰᱤ ᱥᱚᱨᱠᱟᱨ ᱴᱷᱮᱱ ᱠᱷᱚᱱ ᱟᱵᱚ ᱵᱚᱱ ᱦᱟᱛᱟᱣᱫᱟ ᱟᱵᱚᱣᱟᱜ ᱠᱟᱜᱚᱡᱽ ᱢᱮᱱᱠᱷᱟᱱ ᱥᱚᱨᱠᱟᱨ ᱡᱮ ᱥᱚᱝᱵᱤᱫᱷᱟᱱ ᱨᱮ ᱤᱨᱟᱹᱞ ᱟᱱᱟᱜ ᱛᱷᱚᱠ ᱨᱮ ᱥᱮᱞᱮᱫ ᱟᱠᱟᱫᱟᱭ ᱚᱱᱟᱫᱚ ᱵᱟᱵᱚᱱ ᱜᱨᱟᱡᱡᱚ ᱭᱮᱫᱟ ᱩᱱ ᱥᱚᱢᱚᱭ ᱫᱚ ᱟᱵᱚᱫᱚ ᱟᱵᱚᱨᱮᱱ ᱜᱤᱫᱽᱨᱟᱹ ᱵᱟᱵᱚᱱ ᱥᱮᱬᱟ ᱦᱚᱪᱚ ᱟᱠᱚ ᱠᱟᱱᱟ ᱮᱭᱟ ᱵᱟᱹᱵᱩ ᱦᱟᱛ ᱫᱚᱠᱚ ᱢᱮᱛᱟᱜᱼᱟ ᱛᱤ ᱡᱟᱝᱜᱟ ᱫᱚᱠᱚ ᱢᱮᱛᱟᱜᱼᱟ ᱯᱟ ᱟᱨ ᱡᱟᱝᱜᱟ ᱫᱚᱠᱚ ᱢᱮᱛᱟᱜᱼᱟ ᱯᱟ ᱫᱚᱠᱚ ᱢᱮᱛᱟᱜᱼᱟ ᱡᱟᱝᱜᱟ ᱱᱚᱣᱟ ᱠᱚ ᱡᱤᱱᱤᱥ ᱵᱟᱵᱚᱱ ᱩᱭᱦᱟᱹᱨ ᱫᱟ ᱟᱵᱚ ᱫᱚ ᱱᱮᱛᱟᱨ ᱫᱚ ᱠᱚᱢᱯᱤᱭᱩᱴᱟᱨ ᱡᱩᱜᱽ ᱨᱮ ᱥᱟᱱᱛᱟᱲ ᱨᱚᱲ ᱛᱮᱫᱚ ᱮᱛᱚᱵᱚᱱ ᱞᱟᱡᱟᱜ ᱠᱟᱱᱟ ᱡᱚᱫᱤ ᱥᱟᱱᱛᱟᱲ ᱥᱟᱱᱛᱟᱲ ᱠᱤᱱ ᱨᱚᱲᱫᱟ ᱪᱮᱫ ᱞᱮᱠᱟ ᱡᱚᱦᱟᱨ ᱜᱩᱰ ᱢᱚᱨᱱᱤᱝ ᱜᱩᱰ ᱢᱚᱨᱱᱤᱝ ᱢᱮᱱᱛᱮᱠᱚ ᱥᱚᱢᱵᱳᱫᱷᱚᱱ ᱮᱫᱟ ᱚᱸᱰᱮᱫᱚ ᱵᱟᱹᱠᱤᱱ ᱢᱮᱱᱫᱟ ᱛᱤ ᱛᱩᱞ ᱠᱟᱛᱮᱫ ᱡᱚᱯᱚᱜ ᱠᱟᱛᱮᱫ ᱡᱚᱦᱟᱨ ᱡᱚᱦᱟᱨ ᱟᱹᱰᱤ ᱞᱟᱡᱟᱯᱟᱲᱟ ᱠᱟᱛᱷᱟ ᱟᱵᱚ ᱵᱟᱵᱚᱱ ᱴᱷᱤᱠ ᱢᱚᱛᱚ ᱵᱟᱵᱚᱱ ᱵᱮᱣᱦᱟᱨ ᱮᱫᱟ ᱜᱤᱫᱽᱨᱟᱹ ᱫᱚ ᱪᱮᱫ ᱞᱮᱠᱟ ᱠᱟᱛᱮᱫ ᱵᱚᱱ ᱵᱮᱣᱦᱟᱨ ᱠᱚᱣᱟ ᱜᱤᱫᱽᱨᱟᱹ ᱟᱜ ᱫᱳᱥ ᱫᱚ ᱵᱟᱝ ᱠᱟᱱᱟ ᱚᱱᱟᱫᱚ ᱡᱚᱛᱚ ᱱᱤᱡᱮᱨᱟᱜ ᱫᱳᱥ ᱟᱵᱚᱫᱚ ᱡᱚ ᱛᱮᱫᱵᱚᱱ ᱡᱚᱢ ᱫᱟ ᱫᱟᱨᱮ ᱫᱚ ᱪᱮᱫ ᱞᱮᱠᱟ ᱠᱟᱛᱮᱫ ᱦᱩᱭᱩᱜᱼᱟ ᱵᱟᱝ ᱦᱩᱭᱩᱜᱼᱟ ᱚᱱᱟᱫᱚ ᱵᱟᱵᱚᱱ ᱧᱮᱞᱫᱟ ᱠᱷᱟᱹᱞᱤ ᱟᱵᱚ ᱵᱚᱱ ᱢᱮᱱᱫᱟ ᱡᱮ ᱟᱵᱚᱫᱚ ᱡᱚ ᱫᱚᱨᱠᱟᱨ ᱚᱱᱠᱟᱜᱮ ᱪᱮᱫ ᱞᱮᱠᱟ ᱠᱟᱛᱮᱫ ᱥᱚᱝᱵᱤᱫᱷᱟᱱ ᱨᱮ ᱥᱮᱞᱮᱫ ᱠᱟᱱᱟ ᱚᱱᱟᱫᱚ ᱵᱟᱵᱚᱱ ᱧᱮᱞᱫᱟ ᱟᱨ ᱚᱱᱟ ᱨᱮᱱᱟᱜ ᱡᱚ ᱦᱚᱸ ᱟᱵᱚ ᱫᱚ ᱵᱟᱵᱚᱱ ᱦᱟᱛᱟᱣᱮᱫ ᱫᱚ ᱡᱚ ᱦᱚᱸ ᱵᱟᱵᱚᱱ ᱫᱚᱦᱚᱭᱮᱫ ᱫᱚ ᱚᱱᱟ ᱡᱚ ᱯᱚᱨᱡᱚᱱᱛᱚ ᱟᱵᱚ ᱵᱚᱱ ᱪᱟᱵᱟ ᱤᱫᱤ ᱠᱟᱫ ᱠᱟᱱᱟ ᱩᱞ ᱡᱚ ᱩᱞ ᱫᱟᱨᱮ ᱨᱮᱵᱚᱱ ᱫᱮᱡᱚᱜ ᱠᱟᱱᱟ ᱠᱳᱫ ᱫᱟᱨᱮ ᱨᱮᱱᱟᱜ ᱡᱚ ᱵᱚᱱ ᱡᱚᱢᱮᱫᱟ ᱱᱚᱝᱠᱟ ᱵᱮᱯᱟᱨ ᱚᱱᱟ ᱫᱚ ᱴᱷᱤᱠ ᱫᱚ ᱵᱟᱝ ᱠᱟᱱᱟ ᱠᱟᱨᱚᱱ ᱤᱧ ᱯᱨᱚᱥᱚᱝᱜᱮ ᱱᱚᱣᱟ ᱠᱟᱛᱷᱟ ᱫᱤᱥᱟᱹ ᱫᱚᱦᱚ ᱦᱩᱭᱩᱜ ᱛᱤᱧᱟᱹ ᱤᱧ ᱜᱚᱜᱚ ᱫᱚ ᱥᱟᱱᱛᱟᱲ ᱠᱟᱱᱟᱭ ᱩᱱᱤᱭᱟᱜ ᱞᱟᱡ ᱠᱷᱚᱡ ᱤᱧ ᱥᱟᱱᱛᱟᱲ ᱜᱤᱫᱽᱨᱟᱹ ᱦᱤᱥᱟᱹᱵᱽᱛᱤᱧ ᱡᱟᱱᱟᱢ ᱟᱠᱟᱱᱟ ᱚᱱᱟ ᱠᱟᱛᱷᱟ ᱮᱸᱜᱟᱛ ᱛᱮᱠᱚ ᱵᱟᱲᱟᱭ ᱨᱮᱱᱟᱜ ᱫᱚᱨᱠᱟᱨ ᱟᱨ ᱩᱱᱤ ᱮᱸᱜᱟᱛ ᱜᱮ ᱟᱵᱚ ᱰᱟᱭᱵᱷᱟᱨᱴ ᱮᱫ ᱵᱚᱱᱟᱭ ᱥᱮ ᱮᱴᱟᱜ ᱥᱮᱫ ᱤᱫᱤᱭᱮᱫ ᱵᱚᱱᱟᱭ ᱡᱟᱦᱟᱸ ᱫᱚ ᱴᱷᱤᱠᱫᱚ ᱵᱟᱝ ᱠᱟᱱᱟ ᱢᱤᱫᱴᱤᱡ ᱯᱟᱹᱨᱥᱤ ᱛᱤᱱᱟᱹᱜ ᱮ ᱠᱟᱹᱢᱤᱭᱟ ᱮᱥᱠᱩᱞ ᱨᱮᱵᱚᱱ ᱚᱞᱚᱜ ᱯᱟᱲᱦᱟᱜᱼᱟ ᱠᱚᱞᱮᱡᱽ ᱠᱚᱨᱮᱵᱚᱱ ᱚᱞᱚᱜ ᱯᱟᱲᱦᱟᱜᱼᱟ ᱢᱤᱫᱴᱤᱡ ᱯᱟᱹᱨᱥᱤ ᱫᱩᱠ ᱦᱚᱸᱭ ᱮᱢ ᱫᱟᱲᱮ ᱟᱢᱟᱭ ᱟᱵᱟᱨ ᱢᱤᱫᱴᱤᱡ ᱯᱟᱹᱨᱥᱤ ᱚᱱᱟ ᱞᱟᱸᱫᱟ ᱦᱚᱸᱭ ᱞᱟᱸᱫᱟ ᱫᱟᱲᱮ ᱟᱢᱟᱭ ᱢᱤᱫᱴᱤᱡ ᱯᱟᱹᱨᱥᱤ ᱢᱤᱫᱴᱤᱡ ᱜᱤᱫᱽᱨᱟᱹ ᱮᱴᱟᱜ ᱥᱮᱫ ᱮᱴᱟᱜ ᱦᱚᱨ ᱰᱟᱦᱟᱨᱮ ᱥᱟᱵ ᱟᱠᱟᱫᱟᱭ ᱚᱱᱟ ᱠᱷᱚᱡ ᱦᱚᱢ ᱥᱟᱦᱟ ᱫᱟᱲᱮᱣᱟᱭᱟ ᱟᱵᱚᱣᱟᱜ ᱚᱱᱟ ᱯᱟᱹᱨᱥᱤ ᱛᱮᱜᱮ ᱟᱵᱚ ᱟᱜ ᱩᱪᱤᱛ ᱚᱱᱟ ᱠᱚ ᱡᱚᱛᱚ ᱵᱟᱫ ᱠᱟᱛᱮᱫ ᱟᱢᱫᱚ ᱥᱟᱱᱛᱟᱲ ᱛᱮ ᱜᱤᱫᱽᱨᱟᱹ ᱠᱷᱚᱱ ᱥᱮᱬᱟ ᱦᱚᱪᱚ ᱠᱚᱢ ᱢᱤᱫᱴᱤᱡ ᱜᱤᱫᱽᱨᱟᱹ ᱤᱝᱨᱮᱡᱤ ᱯᱟᱹᱨᱥᱤ ᱛᱮᱞᱮᱜᱩ ᱛᱟᱹᱢᱤᱞ ᱡᱚᱛᱚ ᱵᱷᱟᱥᱟ ᱯᱨᱤᱛᱷᱤᱵᱤᱨ ᱨᱮᱱᱟᱜ ᱡᱟᱦᱟᱸ ᱛᱤᱱᱟᱹᱜ ᱯᱟᱹᱨᱥᱤ ᱢᱮᱱᱟᱜᱼᱟ ᱥᱮᱬᱟ ᱫᱟᱲᱮᱭᱟᱜ ᱟᱭ ᱢᱮᱱᱠᱷᱟᱡ ᱱᱤᱡᱮᱨᱟᱜ ᱯᱟᱹᱨᱥᱤ ᱡᱩᱫᱤ ᱵᱟᱝ ᱮ ᱥᱮᱬᱟᱭ ᱠᱷᱟᱡ ᱩᱱᱤᱫᱚ ᱠᱤᱱᱛᱩ ᱥᱚᱢᱯᱩᱨᱱᱚ ᱥᱟᱱᱛᱟᱲ ᱢᱮᱱ ᱛᱮᱫᱚ ᱜᱚᱱᱱᱚ ᱜᱮ ᱵᱟᱝ ᱜᱚᱱᱱᱚᱜᱼᱟᱭ ᱚᱱᱟ ᱦᱚᱛᱮᱡᱛᱤᱧ ᱢᱮᱱᱟ ᱛᱳᱢᱟᱨ ᱱᱚᱣᱟ ᱠᱚ ᱡᱤᱱᱤᱥ ᱟᱵᱚ ᱡᱩᱫᱤ ᱟᱥᱛᱮ ᱟᱥᱛᱮ ᱛᱮᱵᱚᱱ ᱵᱚᱫᱚᱞ ᱤᱫᱤ ᱞᱮᱠᱷᱟᱡ ᱫᱤᱠᱩ ᱛᱮᱵᱚᱱ ᱨᱚᱲᱫᱟ ᱚᱱᱟ ᱡᱩᱫᱤ ᱵᱚᱱ ᱵᱚᱱᱫᱚ ᱞᱮᱠᱷᱟᱡ ᱩᱱᱤ ᱦᱟᱨᱟ ᱠᱟᱛᱮᱜ ᱮ ᱨᱚᱲᱟ ᱚᱵᱚᱥᱥᱳᱭ ᱱᱤᱭᱟᱹ ᱯᱟᱹᱨᱥᱤ ᱜᱮ ᱨᱚᱲ ᱟᱭ ᱡᱚᱛᱚ ᱯᱟᱹᱨᱥᱤ ᱛᱮᱜᱮ ᱨᱚᱲᱟᱭ ᱚᱱᱟ ᱨᱮᱱᱟᱜ ᱠᱳᱱᱳ ᱚᱥᱩᱵᱤᱫᱷᱟ ᱵᱟᱹᱱᱩᱜᱼᱟᱱ ᱚᱱᱟᱛᱤᱧ ᱢᱮᱱᱫᱟ ᱟᱵᱚ ᱪᱮᱛᱚᱱ ᱦᱩᱭᱩᱜ ᱛᱟᱵᱳᱱᱟ ᱪᱮᱛᱚᱱ ᱡᱩᱫᱤ ᱵᱟᱝ ᱦᱤᱡᱩᱜ ᱠᱷᱟᱱ ᱛᱟᱦᱚᱞᱮ ᱠᱷᱟᱡ ᱟᱵᱚ ᱵᱚᱪᱷᱚᱨ ᱫᱚᱥᱮᱠ ᱵᱷᱤᱛᱨᱤ ᱨᱮᱜᱮ ᱟᱵᱚᱫᱚ ᱥᱟᱱᱛᱟᱲ ᱢᱮᱱ ᱛᱮᱫᱚ ᱟᱫᱚ ᱵᱟᱵᱚᱱ ᱪᱤᱱᱦᱟᱹᱜᱼᱟ ᱤᱱᱟᱹ ᱛᱮᱜᱮ ᱥᱚᱨᱠᱟᱨ ᱥᱚᱝᱨᱚᱠᱠᱷᱚᱱᱮ ᱨᱟᱠᱟᱵ ᱤᱫᱤ ᱭᱮᱫᱟᱭ ᱚᱱᱟ ᱥᱚᱝᱨᱚᱠᱠᱷᱚᱱ ᱛᱟᱦᱮᱸ ᱠᱟᱛᱮᱜ ᱨᱮᱦᱚᱸ ᱱᱤᱛᱚᱜ ᱟᱵᱚ ᱪᱟᱹᱠᱨᱤ ᱵᱟᱵᱚᱱ ᱧᱟᱢᱫᱟ ᱛᱟᱨ ᱥᱚᱛᱛᱮᱭᱳ ᱟᱵᱚᱣᱟᱜ ᱡᱟᱦᱟᱸ ᱯᱟᱹᱨᱥᱤ ᱚᱱᱟᱜᱮ ᱟᱢᱟᱜ ᱯᱚᱨᱤᱪᱚᱭ ᱮᱢᱟᱭ ᱯᱟᱹᱨᱥᱤ ᱜᱮ ᱦᱩᱭᱩᱜ ᱠᱟᱱᱟ ᱟᱹᱨᱥᱤ ᱢᱤᱫᱴᱤᱡ ᱟᱹᱨᱥᱤ ᱥᱟᱢᱟᱝ ᱨᱮ ᱛᱤᱸᱜᱩ ᱞᱮᱱᱠᱷᱟᱡ ᱡᱮᱢᱚᱱ ᱟᱢ ᱡᱚᱛᱚ ᱠᱤᱪᱷᱩᱢ ᱧᱮᱞ ᱧᱟᱢᱚᱜᱼᱟ ᱴᱷᱤᱠ ᱛᱮᱢᱱᱤ ᱯᱟᱹᱨᱥᱤ ᱜᱮ ᱟᱢᱮ ᱪᱤᱱᱦᱟᱹᱣ ᱢᱮᱭᱟᱭ ᱟᱢᱫᱚ ᱚᱠᱚᱭ ᱠᱟᱱᱟᱢ ᱟᱢᱫᱚ ᱚᱠᱟ ᱠᱷᱚᱱᱮᱢ ᱦᱮᱡ ᱟᱠᱟᱱᱟ ᱱᱚᱣᱟ ᱠᱚ ᱠᱤ ᱠᱷᱩᱵ ᱵᱟᱹᱲᱤᱡᱽ ᱦᱩᱭᱩᱜᱼᱟ ᱡᱩᱫᱤ ᱢᱤᱫᱴᱟᱝ ᱥᱟᱱᱛᱟᱲ ᱥᱟᱣ ᱫᱮᱠᱷᱟ ᱦᱩᱭᱮᱱᱟ ᱩᱱᱤ ᱥᱟᱱᱛᱟᱲ ᱤᱧ ᱢᱮᱛᱟ ᱫᱤᱭᱟᱹᱧ ᱡᱚᱦᱟᱨ ᱜᱮ ᱫᱟᱫᱟ ᱚᱱᱟ ᱠᱤ ᱵᱷᱩᱞ ᱦᱩᱭᱩᱜᱼᱟ ᱥᱮ ᱱᱚᱣᱟ ᱴᱷᱤᱠ ᱦᱩᱭᱩᱜᱼᱟ ᱡᱮ ᱱᱚᱢᱚᱥᱠᱟᱨ ᱱᱚᱢᱚᱥᱠᱟᱨ ᱚᱠᱟᱴᱟᱜ ᱴᱷᱤᱠ ᱦᱩᱭᱩᱜᱼᱟ ᱚᱱᱟ ᱫᱚ ᱠᱤᱱᱛᱩ ᱱᱤᱛᱚᱜ ᱪᱤᱱᱛᱟᱹ ᱨᱮᱱᱟᱜ ᱥᱚᱢᱚᱭ ᱦᱮᱡ ᱠᱟᱱᱟ ᱱᱚᱣᱟ ᱠᱚ ᱡᱩᱫᱤ ᱟᱵᱚ ᱵᱟᱵᱚᱱ ᱪᱤᱱᱛᱟᱹ ᱫᱟᱲᱮᱭᱟᱜ ᱠᱷᱟᱡ ᱵᱟᱵᱚᱱ ᱯᱷᱮᱨᱟᱣ ᱫᱟᱲᱮᱭᱟᱜ ᱠᱷᱟᱡ ᱛᱟᱦᱚᱞᱮ ᱠᱤᱱᱛᱩ ᱫᱤᱱ ᱫᱤᱱᱛᱮ ᱟᱵᱚ ᱫᱚ ᱟᱨᱚᱵ ᱥᱟᱜᱚᱨ ᱥᱮ ᱢᱟᱨᱟᱝ ᱱᱟᱹᱭ ᱨᱮ ᱰᱩᱵᱩᱡ ᱠᱟᱛᱮᱜ ᱚᱠᱟ ᱥᱮᱫᱵᱚᱱ ᱵᱚᱦᱮᱞ ᱪᱟᱞᱟᱜᱼᱟ ᱟᱵᱚ ᱟᱵᱚᱜᱮ ᱵᱟᱵᱚᱱ ᱵᱩᱡᱽ ᱫᱟᱲᱮᱭᱟᱜᱼᱟ ᱡᱚᱦᱟᱨ